ᱤᱧ ᱥᱟᱱᱛᱟᱞᱤ ᱮᱱᱮᱡ ᱨᱮᱭᱟᱜ ᱨᱤᱞᱥ ᱥᱚᱴᱤᱧ ᱧᱮᱞ ᱫᱟ ᱥᱳᱥᱟᱞ ᱢᱤᱰᱤᱭᱟᱨᱮ ᱤᱧᱨᱮᱱ ᱥᱚᱨᱮᱥ ᱮᱱᱮᱡᱤᱭᱟᱹ ᱠᱚ ᱩᱨᱢᱤᱞᱟ ᱢᱟᱨᱰᱤ ᱯᱩᱱᱱᱤᱢᱟ ᱢᱟᱨᱰᱤ ᱯᱨᱚᱛᱤᱢᱟ ᱢᱟᱨᱰᱤ ᱞᱚᱠᱠᱷᱚᱱ ᱦᱟᱸᱥᱫᱟ ᱰᱤᱜᱤᱨ ᱥᱚᱨᱮᱱ ᱥᱤᱝᱨᱟᱹᱭ ᱥᱚᱨᱮᱱ ᱞᱚᱠᱠᱷᱚᱱ ᱢᱟᱨᱰᱤ ᱫᱮᱵᱩ ᱦᱟᱸᱥᱫᱟ ᱞᱚᱠᱥᱢᱤ ᱥᱚᱨᱮᱱ ᱡᱚᱱᱤ ᱦᱮᱢᱵᱨᱚᱢ